ᱦᱮᱸ ᱟᱰᱤ ᱱᱟᱯᱟᱭ ᱠᱟᱛᱷᱟ ᱠᱟᱱᱟ ᱱᱤᱭᱟᱹ ᱫᱚ ᱢᱟᱨᱟᱝ ᱢᱩᱴᱷᱟᱹᱱ ᱤᱧ ᱵᱮᱱᱟᱣ ᱫᱚᱧ ᱵᱮᱱᱟᱣ ᱟᱠᱟᱫ ᱜᱮᱭᱟ ᱚᱱᱟ ᱪᱮᱛᱟᱱ ᱨᱮ ᱤᱧᱟᱹᱜ ᱡᱟᱦᱟᱸ ᱩᱫᱽᱜᱟᱹᱣ ᱫᱚ ᱛᱟᱦᱮᱸ ᱠᱟᱱᱟ ᱡᱮᱹ ᱟᱰᱤ ᱢᱟᱨᱟᱝ ᱢᱤᱫ ᱴᱮᱱ ᱢᱩᱴᱷᱟᱹᱱ ᱵᱮᱱᱟᱣ ᱡᱟᱦᱟᱸ ᱥᱟᱦᱚᱥ ᱫᱚᱨᱠᱟᱨᱟ ᱚᱱᱟ ᱟᱰᱤ ᱢᱟᱨᱟᱝ ᱠᱟᱛᱷᱟ ᱠᱟᱱᱟ ᱟᱨ ᱢᱟᱨᱟᱝ ᱢᱤᱫ ᱴᱮᱱ ᱢᱩᱴᱷᱟᱹᱱ ᱵᱮᱱᱟᱣ ᱞᱟᱜᱤᱫ ᱡᱟᱦᱟᱸ ᱵᱷᱟᱵᱽᱱᱟ ᱚᱱᱟ ᱵᱷᱟᱵᱽᱱᱟ ᱦᱚᱸ ᱟᱰᱤ ᱢᱟᱨᱟᱝ ᱠᱟᱛᱷᱟ ᱛᱟᱦᱮᱸ ᱠᱟᱱᱟ ᱛᱚᱵᱮ ᱢᱟᱨᱟᱝ ᱢᱟᱨᱟᱝ ᱢᱩᱴᱷᱟᱹᱱ ᱵᱮᱱᱟᱣ ᱛᱮ ᱡᱟᱦᱟᱸ ᱥᱳᱢᱳᱭ ᱞᱟᱜᱟᱜᱼᱟ ᱠᱟᱴᱤᱡ ᱠᱟᱴᱤᱡ ᱢᱩᱴᱷᱟᱹᱱ ᱵᱮᱱᱟᱣ ᱨᱮᱫᱚ ᱟᱨ ᱦᱚᱸ ᱥᱳᱢᱳᱭ ᱫᱚ ᱞᱟᱜᱟᱣ ᱫᱟᱲᱮᱭᱟᱜᱼᱟ ᱛᱚᱵᱮ ᱱᱚᱰᱮ ᱫᱚ ᱞᱟᱹᱭ ᱜᱟᱱᱚᱜᱼᱟ ᱱᱤᱨᱵᱷᱚᱨᱚᱜ ᱠᱟᱱᱟ ᱡᱮ ᱢᱩᱴᱷᱟᱹᱱ ᱪᱮᱫ ᱞᱮᱠᱟᱱᱟᱜ ᱢᱩᱴᱷᱟᱹᱱ ᱟᱰᱤ ᱠᱟᱴᱤᱡ ᱠᱟᱴᱤᱡ ᱢᱩᱴᱷᱟᱹᱱ ᱢᱟᱱᱮ ᱰᱤᱴᱮᱞᱤᱝᱥ ᱫᱚ ᱟᱰᱤ ᱛᱷᱚᱲᱟ ᱜᱮ ᱛᱟᱦᱮᱱᱟ ᱟᱨ ᱡᱮ ᱛᱤᱱᱟᱹᱜ ᱢᱩᱴᱷᱟᱹᱱ ᱞᱟᱹᱴᱩᱜᱼᱟ ᱢᱟᱨᱟᱝᱚᱜᱼᱟ ᱚᱱᱟᱨᱮᱱᱟᱜ ᱰᱤᱴᱮᱞᱤᱝᱥ ᱫᱚ ᱟᱰᱤ ᱮ ᱥᱚᱦᱚᱡᱽ ᱛᱮᱜᱮ ᱵᱮᱱᱟᱣ ᱜᱟᱱᱚᱜᱼᱟ ᱥᱳᱢᱳᱭ ᱦᱚᱸ ᱠᱚᱢᱮ ᱦᱟᱛᱟᱣᱟᱭ ᱟᱵᱟᱨ ᱱᱚᱶᱟ ᱜᱷᱟᱲᱤᱡ ᱫᱚ ᱞᱟᱹᱭ ᱜᱟᱱᱚᱜᱼᱟ ᱢᱟᱨᱟᱝ ᱢᱩᱴᱷᱟᱹᱱ ᱵᱮᱱᱟᱣ ᱥᱳᱢᱳᱭ ᱫᱚ ᱚᱱᱠᱟᱱᱟᱜ ᱜᱮ ᱞᱟᱜᱟᱜᱼᱟ ᱡᱟᱦᱟᱸᱨᱮ ᱠᱟᱴᱤᱡ ᱢᱩᱴᱷᱟᱹᱱ ᱨᱮᱭᱟᱜ ᱩᱱᱟᱹᱜ ᱫᱚ ᱵᱟᱝ ᱞᱟᱜᱟᱜᱼᱟ ᱤᱧ ᱡᱟᱦᱟᱸ ᱞᱟᱹᱭᱤᱧ ᱠᱷᱚᱡᱚᱜ ᱠᱟᱱᱟ ᱚᱱᱟ ᱫᱚ ᱦᱳᱭᱳᱜ ᱠᱟᱱᱟ ᱠᱟᱴᱤᱡ ᱢᱩᱴᱷᱟᱹᱱ ᱨᱮ ᱰᱤᱴᱮᱞᱤᱝᱥ ᱮᱢ ᱵᱮᱱᱟᱣ ᱠᱷᱟᱱ ᱫᱚ ᱚᱱᱟ ᱫᱚ ᱟᱰᱤ ᱮᱻ ᱥᱚᱦᱚᱡᱽ ᱛᱮᱫᱚ ᱵᱟᱝ ᱦᱳᱭᱳᱜᱼᱟ ᱟᱨ ᱞᱟᱴᱩᱣᱟᱜ ᱢᱩᱴᱷᱟᱹᱱ ᱵᱮᱱᱟᱣ ᱞᱟᱜᱤᱫ ᱥᱳᱢᱳᱭ ᱫᱚ ᱞᱟᱜᱟᱜ ᱜᱮᱭᱟ ᱛᱚᱵᱮ ᱰᱤᱴᱮᱞᱤᱝᱥ ᱵᱮᱱᱟᱣ ᱨᱮᱫᱚ ᱟᱰᱤ ᱥᱚᱦᱚᱡᱽ ᱜᱮᱭᱟ ᱚᱱᱟ ᱠᱟᱛᱷᱟ ᱜᱮ ᱤᱧ ᱫᱚᱧ ᱞᱟᱹᱭᱤᱧ ᱠᱷᱚᱡᱚᱜ ᱠᱟᱱᱟ ᱱᱚᱸᱰᱮ ᱛᱚ ᱤᱧᱟᱹᱜᱡᱟᱦᱟᱸ ᱚᱵᱷᱤᱜᱽᱜᱚᱛᱟ ᱱᱚᱸᱰᱮ ᱦᱳᱭ ᱟᱠᱟᱱᱟ ᱚᱱᱟ ᱫᱚ ᱦᱳᱭᱳᱜ ᱠᱟᱱᱟ ᱨᱟᱹᱥᱠᱟᱹ ᱨᱟᱹᱥᱠᱟᱹ ᱡᱩᱫᱤ ᱛᱟᱦᱮᱱ ᱠᱷᱟᱱ ᱚᱱᱟ ᱫᱚ ᱥᱟᱱᱟᱢ ᱜᱮ ᱜᱟᱱᱚᱜᱼᱟ ᱡᱟᱦᱟᱸ ᱛᱤᱱ ᱢᱟᱨᱟᱝ ᱜᱮ ᱢᱩᱴᱷᱟᱹᱱ ᱦᱳᱭ ᱦᱚᱪᱚᱣᱟᱱ ᱟᱨ ᱡᱟᱦᱟᱸ ᱛᱤᱱ ᱢᱟᱨᱟᱝ ᱠᱟᱴᱤᱡ ᱜᱮ ᱦᱳᱭ ᱦᱚᱪᱚᱣᱟᱱ ᱨᱟᱹᱥᱠᱟᱹ ᱫᱚ ᱟᱰᱤ ᱡᱟᱨᱩᱲ ᱜᱮᱭᱟ ᱨᱟᱹᱥᱠᱟᱹ ᱵᱟᱝ ᱛᱟᱦᱮᱱ ᱠᱷᱟᱱ ᱡᱟᱦᱟᱸ ᱢᱩᱴᱷᱟᱹᱱᱤᱧ ᱵᱮᱱᱟᱣ ᱮᱫᱟ ᱚᱱᱟ ᱢᱩᱴᱷᱟᱹᱱ ᱵᱷᱤᱛᱨᱤ ᱨᱮ ᱚᱱᱟ ᱨᱮᱱᱟᱜ ᱯᱷᱤᱞᱤᱝᱥ ᱫᱚ ᱵᱟᱝ ᱦᱮᱡ ᱫᱟᱲᱮᱭᱟᱜᱼᱟ